ᱤᱧ ᱴᱷᱤᱠᱟᱹᱵᱷᱤᱴᱟᱹ ᱠᱷᱚᱱ ᱢᱟᱭᱠᱮᱞᱤᱧ ᱢᱮᱱᱫᱟ ᱱᱚᱣᱟ ᱚᱠᱟᱨᱮ ᱞᱟᱜᱟᱣ ᱠᱟᱱᱟ ᱯᱤᱡᱽᱡᱟ ᱰᱮᱞᱤᱵᱷᱟᱨᱤ ᱚᱯᱤᱥ ᱜᱮ ᱪᱟᱞᱟᱣ ᱠᱟᱱᱟ ᱛᱚ ᱛᱚ ᱤᱧ ᱠᱤᱪᱷᱩ ᱠᱷᱚᱱ ᱞᱟᱦᱟ ᱨᱮ ᱯᱨᱟᱭ ᱰᱮᱹᱲ ᱜᱷᱚᱱᱴᱟ ᱞᱟᱦᱟ ᱨᱮ ᱢᱤᱫᱴᱟᱝ ᱯᱤᱡᱽᱡᱟ ᱢᱤᱫᱴᱟᱝ ᱵᱟᱨᱜᱟᱨ ᱪᱤᱠᱮᱱ ᱵᱨᱤᱭᱟᱱᱤ ᱛᱟᱯᱚᱨ ᱢᱚᱴᱚᱱᱤᱧ ᱚᱰᱟᱨ ᱞᱮᱫᱟ ᱛᱚ ᱯᱤᱡᱽᱡᱟ ᱰᱮᱞᱤᱵᱷᱟᱨᱤ ᱵᱚᱭ ᱪᱮᱫᱼᱮ ᱪᱮᱠᱟᱣ ᱠᱟᱫᱟ ᱩᱱᱤ ᱠᱷᱟᱹᱞᱤ ᱵᱟᱨᱭᱟ ᱡᱤᱱᱤᱥᱮᱭ ᱟᱹᱜᱩ ᱦᱚᱴᱚᱣ ᱠᱟᱹᱫᱤᱧᱟ ᱢᱤᱫᱴᱟᱝ ᱦᱩᱭᱩᱜ ᱠᱟᱱᱟ ᱯᱤᱡᱽᱡᱟ ᱢᱤᱫᱴᱟᱝ ᱦᱩᱭᱩᱜ ᱠᱟᱱᱟ ᱵᱤᱨᱤᱭᱟᱱᱤ ᱵᱟᱠᱤ ᱡᱤᱱᱤᱥ ᱵᱟᱭ ᱟᱹᱜᱩ ᱦᱚᱴᱚᱣ ᱠᱟᱹᱫᱤᱧᱟ ᱛᱚ ᱱᱚᱣᱟ ᱨᱮᱱᱟᱜ ᱤᱧ ᱩᱱᱟᱹᱜ ᱰᱷᱮᱨ ᱯᱚᱭᱥᱟᱧ ᱮᱢ ᱠᱟᱫᱟ ᱛᱚ ᱩᱱᱤ ᱡᱩᱫᱤ ᱵᱟᱭ ᱟᱹᱜᱩᱣᱟᱹᱧ ᱠᱷᱟᱱ ᱛᱟᱞᱦᱮ ᱱᱚᱣᱟ ᱫᱚ ᱪᱮᱫᱞᱮᱠᱟ ᱦᱩᱭᱱᱟ ᱟᱨ ᱤᱧ ᱯᱚᱭᱥᱟᱧ ᱮᱢᱟᱣ ᱠᱟᱫᱟ ᱩᱱᱟᱹᱜ ᱰᱷᱮᱨ ᱟᱨ ᱵᱟᱨᱭᱟᱜᱮ ᱡᱤᱱᱤᱥᱮ ᱟᱹᱜᱩ ᱦᱚᱴᱚᱣᱟᱠᱟᱫᱤᱧᱟᱹ ᱛᱚ ᱚᱱᱟ ᱫᱚ ᱛᱟᱦᱞᱮ ᱪᱮᱫᱞᱮᱠᱟ ᱦᱩᱭᱩᱜ ᱠᱟᱱᱟ ᱟᱨ ᱛᱟᱨ ᱢᱚᱫᱽᱫᱷᱮ ᱰᱮᱞᱤᱵᱷᱟᱨᱤ ᱵᱚᱭ ᱦᱤᱡᱩᱜ ᱥᱚᱢᱚᱭ ᱦᱚᱸ ᱯᱷᱳᱱ ᱵᱟᱭ ᱨᱤᱥᱤᱵᱮᱫᱟ ᱛᱟᱞᱦᱮ ᱤᱧ ᱢᱮᱛᱟᱭ ᱠᱟᱱᱟ ᱡᱮ ᱟᱹᱜᱩ ᱦᱚᱴᱚᱣᱟᱹᱧ ᱢᱮ ᱱᱚᱝᱠᱟ ᱛᱚ ᱩᱱᱤᱭ ᱢᱮᱱᱫᱟ ᱪᱮᱫ ᱤᱧ ᱫᱚ ᱵᱟᱹᱧ ᱢᱮᱱ ᱫᱟᱲᱭᱟᱜ ᱪᱮᱫ ᱦᱚᱸ ᱛᱟᱞᱦᱮ ᱱᱚᱣᱟ ᱨᱮᱱᱟᱜ ᱟᱵᱮᱱ ᱪᱮᱫ ᱵᱮᱱ ᱢᱮᱱ ᱠᱮᱭᱟ